ᱟᱵᱚ ᱥᱟᱱᱛᱟᱲ ᱠᱚᱫᱚ ᱱᱚᱜᱼᱚᱭ ᱨᱩᱣᱟᱹ ᱦᱟᱹᱥᱩ ᱨᱮ ᱨᱩᱣᱟᱹ ᱦᱟᱹᱥᱩ ᱫᱚ ᱯᱟᱹᱦᱤᱞ ᱫᱚ ᱨᱮᱦᱮᱫ ᱪᱷᱮᱸᱫᱮ ᱨᱟᱱ ᱜᱮ ᱵᱤᱨ ᱯᱟᱠᱟᱲ ᱠᱷᱚᱱᱟᱜ ᱟᱹᱜᱩ ᱠᱟᱛᱮ ᱵᱚᱱ ᱨᱮᱦᱮᱫ ᱨᱟᱱ ᱠᱚᱜᱮ ᱵᱚᱱ ᱡᱚᱢ ᱞᱮᱜᱼᱟ ᱚᱱᱟ ᱛᱮᱜᱮ ᱞᱟᱡ ᱦᱟᱹᱥᱩ ᱵᱚᱦᱚᱜ ᱦᱟᱹᱥᱩ ᱦᱚᱸᱵᱚᱱ ᱪᱟᱵᱟ ᱞᱮᱜᱼᱟ ᱟᱨ ᱱᱚᱜᱼᱚᱭ ᱞᱟᱡ ᱦᱟᱥᱩ ᱫᱚᱠᱚ ᱢᱮᱛᱟᱜᱼᱟ ᱨᱟᱱ ᱠᱚᱫᱚ ᱯᱟᱛᱟᱞ ᱜᱟᱹᱨᱩᱲ ᱯᱟᱛᱟᱞ ᱜᱟᱹᱨᱩᱲ ᱵᱚᱱ ᱡᱚᱢ ᱞᱮᱠᱷᱟᱱ ᱫᱚ ᱞᱟᱡ ᱦᱟᱥᱩ ᱦᱚᱸ ᱪᱟᱵᱟᱜᱼᱟ ᱟᱨ ᱱᱚᱜ ᱚᱭ ᱨᱟᱵᱟᱝ ᱨᱩᱣᱟᱹ ᱠᱚ ᱨᱟᱵᱟᱝ ᱨᱩᱣᱟᱹ ᱠᱚ ᱫᱚ ᱚᱱᱟ ᱠᱟᱹᱲᱤ ᱵᱩᱦᱩ ᱠᱚ ᱠᱟᱹᱲᱤ ᱵᱩᱦᱩ ᱠᱚᱵᱚᱱ ᱡᱚᱢ ᱞᱮᱜᱼᱟ ᱱᱤᱢ ᱪᱷᱟᱞ ᱠᱚᱵᱚᱱ ᱡᱚᱢ ᱞᱮᱜᱼᱟ ᱚᱱᱠᱟᱛᱮ ᱚᱱᱟ ᱠᱚᱛᱮ ᱜᱮᱵᱚᱱ ᱪᱟᱵᱟ ᱞᱮᱜᱼᱟ ᱟᱨ ᱱᱚᱝᱠᱟ ᱚᱱᱟ ᱵᱟᱱᱟ ᱞᱮᱠᱟ ᱵᱚᱱ ᱨᱟᱵᱟᱝ ᱨᱩᱣᱟᱹᱜ ᱫᱚ ᱵᱟᱱᱟᱞᱮᱠᱟᱵᱚᱱ ᱨᱟᱵᱟᱝ ᱨᱩᱣᱟᱹᱜᱼᱟ ᱚᱱᱟ ᱫᱚ ᱵᱟᱱᱟ ᱩᱯ ᱛᱚᱞ ᱠᱚᱛᱮ ᱜᱮ ᱪᱟᱵᱟ ᱞᱮᱱ ᱛᱟᱵᱚᱱᱟ ᱰᱟᱠᱛᱚᱨ ᱠᱚ ᱵᱟᱵᱚᱱ ᱫᱚᱨᱠᱟᱨ ᱞᱮᱫ ᱠᱚᱣᱟ ᱟᱨ ᱨᱮᱦᱮᱫ ᱪᱷᱮᱫᱮᱫ ᱵᱤᱨ ᱯᱟᱠᱟᱲᱤᱠᱚ ᱚᱱᱟ ᱠᱚ ᱛᱮᱜᱮ ᱵᱚᱱ ᱵᱮᱥ ᱞᱮᱱ ᱛᱟᱦᱮᱸ ᱫᱚ ᱟᱵᱚ ᱫᱚ ᱟᱵᱚ ᱥᱟᱱᱛᱟᱲ ᱫᱚ ᱮᱱᱮᱛᱮ ᱚᱱᱟ ᱛᱮᱜᱮ ᱦᱚᱲᱢᱚ ᱦᱚᱸ ᱛᱟᱵᱚᱱ ᱱᱟᱯᱟᱭ ᱜᱮ ᱛᱟᱦᱮᱸ ᱞᱮᱱᱟ ᱚᱱᱟ ᱦᱮᱣᱮᱨᱟᱜ ᱠᱚ ᱡᱤᱱᱤᱥᱴᱟᱜ ᱡᱚᱢ ᱫᱚ ᱵᱷᱟᱹᱜᱤ ᱵᱷᱟᱹᱜᱤ ᱜᱮᱭᱟ ᱱᱤᱛᱳᱜ ᱫᱷᱟᱹᱵᱤᱡ ᱨᱮᱦᱚᱸ ᱟᱫᱚ ᱱᱤᱛᱳᱜ ᱫᱚ ᱟᱵᱚ ᱫᱚ ᱚᱱᱮ ᱰᱟᱠᱛᱚᱨ ᱚᱲᱟᱜ ᱵᱚᱱ ᱪᱟᱞᱟᱜ ᱠᱟᱱᱟ ᱚᱱᱟ ᱫᱚ ᱚᱱᱟᱢ ᱯᱟᱹᱨᱠᱟᱹᱣ ᱞᱮᱠᱷᱟᱱ ᱫᱚ ᱱᱚᱣᱟ ᱨᱮᱦᱮᱫ ᱥᱮᱸᱫᱮᱫ ᱫᱚ ᱵᱟᱭ ᱥᱟᱵ ᱜᱮᱭᱟ ᱟᱨ ᱯᱟᱹᱦᱤᱞ ᱠᱷᱚᱱᱟᱜ ᱟᱵᱚ ᱫᱚ ᱱᱚᱣᱟ ᱯᱟᱹᱦᱤᱞᱟᱜ ᱫᱚ ᱟᱵᱚ ᱫᱚ ᱨᱟᱱ ᱫᱚ ᱛᱟᱵᱚᱱᱟ ᱨᱮᱦᱮᱫ ᱥᱮᱸᱫᱮᱫ ᱨᱟᱱ ᱠᱟᱱ ᱜᱮᱛᱟᱵᱚᱱᱟ ᱟᱨ ᱵᱤᱨ ᱯᱟᱠᱟᱲᱤ ᱠᱷᱚᱱ ᱵᱚᱱ ᱟᱹᱜᱩᱭᱟ ᱚᱱᱟ ᱯᱟᱛᱟᱞ ᱜᱟᱹᱲᱩᱲ ᱠᱚ ᱠᱟᱹᱲᱤ ᱵᱩᱦᱩ ᱠᱚ ᱮᱢᱟᱱ ᱛᱮᱭᱟᱜ ᱚᱱᱠᱟ ᱜᱮᱵᱚᱱ ᱟᱹᱜᱩᱭᱟ ᱨᱮᱦᱮᱫ ᱨᱟᱱ